ᱵᱮᱭᱟᱢ ᱠᱞᱟᱥ ᱨᱮ ᱥᱮᱞᱮᱫ ᱠᱟᱛᱮᱫ ᱫᱚ ᱠᱞᱟᱥ ᱨᱮᱫᱚ ᱠᱚ ᱞᱟᱹᱭᱟ ᱪᱮᱫ ᱞᱮᱠᱟ ᱵᱮᱭᱟᱢ ᱦᱩᱭᱩᱜᱼᱟ ᱟᱨ ᱡᱟᱦᱟᱸ ᱫᱚ ᱚᱲᱟᱜ ᱨᱮ ᱟᱢ ᱛᱮᱢ ᱫᱩᱲᱩᱵ ᱠᱟᱛᱮᱫ ᱮᱢ ᱵᱮᱭᱟᱢᱟ ᱚᱱᱟ ᱫᱚ ᱟᱢ ᱛᱮᱜᱮ ᱵᱮᱭᱟᱢ ᱦᱩᱭᱩᱜᱼᱟ ᱡᱟᱦᱟᱸ ᱠᱞᱟᱥ ᱠᱟᱜᱼᱟᱢ ᱚᱱᱟᱫᱚ ᱠᱞᱟᱥ ᱨᱮᱠᱚ ᱞᱟᱹᱭᱼᱟ ᱪᱮᱫ ᱞᱮᱠᱟ ᱵᱮᱭᱟᱢ ᱦᱩᱭᱩᱜᱼᱟ ᱟᱨ ᱚᱲᱟᱜ ᱨᱮᱫᱚ ᱱᱤᱡᱮ ᱛᱮᱜᱮ